ᱤᱧ ᱰᱩᱞᱩᱝ ᱜᱟᱰᱤᱧ ᱪᱟᱞᱟᱣ ᱜᱤᱭᱟᱹᱧ ᱪᱟᱞᱟᱣ ᱠᱟᱛᱮᱜ ᱢᱚᱸᱡᱽ ᱛᱮ ᱟᱵᱟᱨ ᱡᱚᱛᱱᱚᱭᱟᱹᱧ ᱡᱚᱛᱱᱚ ᱠᱟᱛᱮᱜ ᱟᱨᱩᱵ ᱥᱟᱯᱟᱭᱟᱹᱧ ᱡᱚᱫ ᱥᱟᱯᱟ ᱥᱟᱯᱟᱭᱟᱹᱧ ᱟᱵᱟᱨ ᱡᱚᱛᱱᱚ ᱠᱟᱛᱮᱜ ᱤᱧ ᱵᱟᱭ ᱠᱟᱜᱼᱟ ᱛᱚ ᱟᱨ ᱵᱟᱭᱤᱠ ᱜᱟᱰᱤᱧ ᱪᱟᱞᱟᱣ ᱜᱮᱭᱟ ᱥᱟᱸᱜᱤᱧ ᱪᱟᱞᱟᱣ ᱞᱮᱠᱷᱟᱡ ᱞᱟᱸᱜᱟ ᱤᱠᱟᱹᱜ ᱜᱮᱭᱟ ᱠᱤᱱᱛᱩ ᱥᱟᱸᱜᱤᱧ ᱞᱚᱝ ᱰᱟᱦᱟᱨ ᱠᱚᱸᱧ ᱪᱟᱞᱟᱜ ᱠᱷᱟᱡ ᱫᱚ ᱢᱟᱱᱮ ᱟᱰᱤ ᱥᱚᱛᱚᱨ ᱠᱚᱸᱧ ᱛᱟᱦᱮᱸᱱᱟ ᱢᱟᱱᱮ ᱵᱷᱤᱲ ᱠᱚ ᱛᱟᱦᱮᱸᱱ ᱠᱷᱟᱡ ᱫᱚ ᱟᱥᱛᱮ ᱟᱥᱛᱮᱧ ᱪᱟᱞᱟᱣᱟ ᱟᱨ ᱯᱷᱟᱠᱟ ᱛᱟᱦᱮᱸᱱ ᱠᱷᱟᱡ ᱫᱚ ᱮᱠᱴᱩ ᱡᱳᱨ ᱧᱚᱜ ᱜᱮᱧ ᱪᱟᱞᱟᱣᱟ ᱛᱚᱠᱷᱚᱱ ᱫᱚ ᱠᱩᱥᱤ ᱧᱚᱜ ᱤᱧ ᱟᱹᱭᱠᱟᱹᱣᱟ ᱡᱮ ᱯᱷᱟᱸᱠᱟ ᱜᱮᱭᱟ ᱮᱠᱴᱩ ᱡᱳᱨᱮ ᱧᱚᱜ ᱤᱧ ᱪᱟᱞᱟᱣᱟ ᱨᱟᱹᱥᱠᱟᱹ ᱜᱮᱧ ᱟᱹᱭᱠᱟᱹᱣᱟ ᱛᱚᱠᱷᱚᱱ ᱫᱚ ᱮᱠᱴᱩ